ᱦᱚᱸ ᱦᱮᱞᱳ ᱫᱟᱫᱟ ᱚᱠᱟᱨᱮ ᱢᱮᱱᱟᱜ ᱟᱠᱟᱫ ᱢᱮᱭᱟ ᱚᱻ ᱟᱫᱚ ᱚᱱᱮ ᱵᱟᱞᱮ ᱢᱟᱦᱟ ᱢᱟᱲᱟᱝ ᱨᱮᱜᱮ ᱢᱮᱱ ᱞᱟᱫ ᱢᱮᱭᱟᱧ ᱛᱚ ᱡᱮ ᱟᱞᱮ ᱵᱷᱟᱸᱰᱟᱱ ᱚᱲᱟᱜ ᱪᱟᱞᱟᱜ ᱠᱟᱱᱟᱞᱮ ᱢᱮᱱᱛᱮᱜ ᱫᱚ ᱟᱫᱚ ᱯᱷᱳᱱ ᱦᱚᱸ ᱵᱟᱝ ᱨᱤᱥᱤᱵᱷᱮᱜᱼᱟ ᱛᱟᱦᱮᱸᱫ ᱚᱠᱟ ᱨᱮᱫᱚ ᱞᱟᱹᱭᱟᱢ ᱚᱻ ᱟᱪᱪᱷᱟ ᱮᱱᱠᱷᱟᱱ ᱫᱚ ᱛᱚᱵᱮ ᱱᱚᱜᱼᱚᱸᱭ ᱱᱤᱛᱳᱜ ᱟᱞᱮ ᱦᱚᱸ ᱚᱲᱟᱜ ᱦᱚᱲ ᱦᱚᱸ ᱡᱮᱛᱮ ᱥᱟᱯᱲᱟᱣ ᱠᱟᱱᱟᱞᱮ ᱟᱨ ᱟᱢᱟᱜ ᱛᱟᱹᱜᱤ ᱛᱟᱲᱟᱜ ᱨᱮ ᱢᱮᱱᱟᱜ ᱞᱮᱭᱟ ᱟᱫᱚ ᱛᱤᱨᱮᱢ ᱦᱤᱡᱩᱜ ᱠᱟᱱᱟ ᱟᱫᱚ ᱵᱷᱟᱸᱰᱟᱱ ᱚᱲᱟᱜ ᱜᱮ ᱪᱟᱞᱟᱜ ᱨᱮᱭᱟᱜ ᱢᱮᱱᱟᱜᱼᱟ ᱱᱚᱜᱼᱚᱭ ᱢᱚᱬᱮ ᱢᱟᱦᱟ ᱢᱟᱲᱟᱝ ᱨᱮ ᱢᱮᱱ ᱟᱠᱟᱫ ᱢᱤᱭᱟᱹᱧ ᱯᱷᱤᱨ ᱯᱩᱭᱥᱟᱹ ᱠᱚᱦᱚᱸ ᱮᱢ ᱟᱠᱟᱫ ᱢᱤᱭᱟᱹᱧ ᱟᱨ ᱯᱷᱤᱨ ᱱᱤᱛᱚᱜ ᱦᱚᱸ ᱵᱟᱢ ᱥᱮᱴᱮᱨᱚᱜᱼᱟ ᱫᱚ ᱟᱞᱮ ᱚᱲᱟᱜ ᱦᱚᱲ ᱦᱚᱸ ᱛᱟᱺᱜᱤ ᱛᱟᱺᱜᱤ ᱛᱮ ᱟᱹᱲᱤᱥᱚᱜ ᱠᱟᱱᱟ ᱠᱚ ᱟᱨ ᱟᱹᱞᱤᱧ ᱦᱚᱸ ᱟᱹᱲᱤᱥᱚᱜ ᱠᱟᱱᱟᱞᱤᱧ ᱚᱠᱟᱨᱮ ᱢᱮᱱᱟᱜ ᱵᱤᱱᱟ ᱞᱚᱜᱚᱱ ᱦᱤᱡᱩᱜ ᱵᱤᱱ ᱟᱨ ᱠᱟᱹᱡ ᱪᱟᱞᱟᱣ ᱦᱩᱭᱩᱜᱼᱟ ᱱᱤᱛᱚᱜ ᱪᱤᱠᱟᱛᱮ ᱱᱤᱛᱚᱜ ᱵᱷᱟᱸᱰᱟᱱ ᱚᱲᱟᱜ ᱪᱟᱞᱟᱣ ᱦᱩᱭᱩᱜ ᱠᱟᱱᱟ ᱚᱸᱰᱮ ᱱᱤᱛᱚᱜ ᱜᱷᱟᱴ ᱥᱮᱴᱮᱨ ᱦᱩᱭᱩᱜᱼᱟ ᱟᱨ ᱟᱪᱪᱷᱟ ᱴᱷᱤᱠ ᱚᱸᱰᱮ ᱢᱮᱱᱟᱜ ᱵᱤᱱᱟ ᱴᱷᱤᱠ ᱴᱷᱤᱠ ᱛᱚᱵᱮ ᱞᱚᱜᱚᱱ ᱦᱤᱡᱩᱜ ᱵᱤᱱ ᱟᱨ ᱦᱚᱸ ᱦᱚᱸ ᱦᱟᱸᱰᱮ ᱠᱷᱚᱱ ᱯᱷᱳᱱ ᱮᱫᱼᱟ ᱠᱚ ᱵᱚᱛᱚᱨ ᱜᱮ ᱦᱮᱸ ᱴᱷᱤᱠ ᱴᱷᱤᱠ ᱪᱤᱠᱟᱛᱮ ᱱᱤᱛᱚᱜ ᱜᱷᱟᱴ ᱥᱮᱴᱮᱨ ᱨᱮᱭᱟᱜ ᱢᱮᱱᱟᱜᱼᱟ ᱪᱮ ᱦᱚᱸ ᱦᱚᱸ ᱴᱷᱤᱠ ᱢᱟ ᱛᱚᱵᱮ ᱫᱚᱦᱚᱭᱮᱫᱼᱟ ᱞᱤᱧ